ᱟᱭᱢᱟ ᱥᱟᱞ ᱯᱟᱹᱦᱤᱞ ᱡᱚᱠᱷᱚᱱ ᱤᱧᱤᱧ ᱠᱚᱞᱮᱡᱽ ᱠᱟᱱ ᱛᱟᱦᱮᱱᱟ ᱩᱱᱨᱮ ᱢᱤᱫᱴᱮᱱ ᱮᱠᱡᱟᱢ ᱯᱟᱨᱤᱠᱽᱠᱷᱟ ᱮᱢᱚᱜ ᱤᱧ ᱪᱟᱞᱟᱣ ᱞᱮᱱᱟ ᱯᱟᱴᱱᱟ ᱛᱚ ᱯᱟᱴᱱᱟ ᱨᱮᱜᱮ ᱢᱤᱫᱴᱮᱱ ᱢᱤᱭᱩᱡᱤᱭᱟᱢ ᱤᱧ ᱧᱮᱞ ᱞᱮᱜᱼᱟ ᱚᱱᱠᱟᱜᱮ ᱟᱭᱢᱟ ᱥᱟᱸᱜᱮ ᱜᱟᱛᱮ ᱞᱮ ᱛᱟᱦᱮᱸᱞᱮᱱᱟ ᱢᱮᱱ ᱠᱮᱫ ᱟᱞᱮ ᱫᱮᱞᱟᱵᱚᱱ ᱥᱮ ᱢᱤᱭᱩᱡᱤᱭᱟᱢ ᱵᱚᱱ ᱧᱮᱞᱟ ᱪᱮᱫ ᱞᱮᱠᱟ ᱦᱮᱱᱟᱜᱼᱟ ᱱᱚᱰᱮ ᱫᱚ ᱛᱚ ᱚᱸᱰᱮ ᱞᱮ ᱥᱮᱱ ᱞᱮᱱᱠᱷᱟᱱ ᱟᱹᱰᱤ ᱦᱟᱦᱟᱲᱮᱜᱮᱞᱮ ᱧᱮᱞ ᱠᱮᱜᱼᱟ ᱧᱮᱞᱮᱜᱼᱟ ᱞᱮ ᱪᱟᱸᱫᱚ ᱥᱩᱨ ᱨᱮᱜᱮ ᱤᱯᱤᱞ ᱦᱚᱸ ᱥᱩᱨ ᱨᱮᱜᱮ ᱡᱚᱛᱚ ᱥᱮᱨᱢᱟ ᱞᱮᱠᱟ ᱜᱮ ᱧᱮᱞᱚᱜ ᱠᱟᱱᱟ ᱟᱨ ᱟᱹᱰᱤ ᱥᱩᱨ ᱥᱩᱨ ᱠᱚ ᱧᱮᱞᱚᱜ ᱠᱟᱱᱟ ᱧᱮᱞ ᱠᱟᱛᱮ ᱡᱮᱢᱚᱱ ᱵᱩᱡᱷᱟᱹᱜ ᱠᱟᱱᱟ ᱠᱤ ᱛᱤ ᱛᱮᱜᱮ ᱦᱟᱸᱜ ᱞᱮ ᱞᱟᱯᱷᱟᱣ ᱠᱚᱣᱟ ᱱᱟᱦᱟᱸᱜ ᱚᱱᱟ ᱧᱮᱞ ᱠᱟᱛᱮᱫ ᱟᱹᱰᱤ ᱞᱮ ᱨᱟᱹᱥᱠᱟᱹᱭᱮᱱᱟ ᱨᱟᱹᱥᱠᱟᱹᱭᱮᱱᱟ ᱟᱨ ᱱᱚᱰᱮ ᱥᱟᱱᱟᱢ ᱤᱯᱤᱞ ᱞᱮ ᱧᱮᱞᱮᱫ ᱠᱚᱣᱟᱞᱮ ᱡᱮᱢᱚᱱ ᱱᱚᱰᱮ ᱵᱩᱲᱦᱤ ᱠᱩᱢᱵᱟᱹ ᱧᱮᱞᱚᱜᱼᱟ ᱩᱱᱠᱩ ᱪᱩᱯᱤᱭᱟᱱᱤᱡ ᱤᱯᱤᱞ ᱠᱚ ᱧᱮᱞᱚᱜᱼᱟ ᱟᱨ ᱡᱮᱢᱚᱱ ᱱᱩᱠᱩ ᱡᱚᱛᱚ ᱤᱯᱤᱞ ᱦᱮᱱᱟᱜ ᱠᱚᱣᱟ ᱡᱚᱛᱚ ᱤᱯᱤᱞ ᱠᱚ ᱧᱮᱞᱚᱜᱼᱟ ᱟᱨ ᱪᱟᱸᱫᱚ ᱦᱚᱸ ᱚᱱᱠᱟ ᱜᱮ ᱧᱮᱞᱚᱜ ᱟᱭ ᱚᱠᱟᱞᱮᱠᱟᱭ ᱪᱟᱸᱫᱚᱭ ᱨᱟᱠᱟᱵ ᱠᱟᱱᱟᱭ ᱯᱩᱨᱱᱤᱢᱟᱜ ᱠᱟᱱᱟᱭ ᱠᱮᱪᱟᱜᱚᱜ ᱠᱟᱱᱟᱭ ᱥᱟᱱᱟᱢ ᱚᱱᱠᱟ ᱧᱮᱞᱚᱜ ᱠᱟᱱᱟ ᱠᱤ ᱡᱮᱢᱚᱱ ᱚᱠᱟ ᱫᱤᱱ ᱫᱚ ᱧᱮᱞᱚᱜ ᱠᱟᱱᱟᱭ ᱠᱤ ᱪᱟᱸᱫᱚ ᱮᱠᱫᱚᱢ ᱠᱮᱪᱟᱜ ᱟᱠᱟᱱᱟᱭ ᱚᱠᱟ ᱫᱤᱱᱮ ᱧᱮᱞᱚᱜ ᱠᱟᱱᱟᱭ ᱫᱷᱤᱨᱮ ᱫᱷᱤᱨᱮ ᱛᱮ ᱪᱟᱸᱫᱚᱭ ᱞᱟᱹᱴᱩᱜ ᱠᱟᱱᱟ ᱱᱚᱝᱠᱟ ᱱᱚᱝᱠᱟ ᱧᱮᱞᱚᱜ ᱠᱟᱱᱟ ᱠᱤ ᱢᱮᱱᱟᱢ ᱠᱤ ᱡᱮᱢᱚᱱ ᱥᱮᱨᱢᱟ ᱤᱧᱟᱹᱜ ᱥᱩᱨ ᱨᱮᱜᱮ ᱦᱮᱱᱟᱜᱼᱟ ᱚᱱᱟ ᱛᱮ ᱚᱱᱟ ᱢᱤᱭᱩᱡᱤᱭᱟᱢ ᱨᱮ ᱟᱹᱰᱤ ᱱᱟᱯᱟᱭ ᱟᱹᱰᱤ ᱠᱷᱩᱥᱤ ᱵᱩᱡᱷᱟᱹᱣᱮᱱᱟ ᱠᱤ ᱥᱮᱨᱢᱟ ᱫᱚ ᱱᱚᱜᱼᱚ ᱱᱚᱝᱠᱟ ᱦᱮᱱᱟᱜᱼᱟ